ᱟᱞᱮ ᱦᱚᱱᱚᱛ ᱨᱮᱥᱮ ᱟᱞᱮ ᱱᱚᱣᱟ ᱡᱷᱟᱲᱜᱨᱟᱢ ᱰᱤᱥᱴᱤᱠ ᱨᱮ ᱞᱟᱠᱪᱟᱨ ᱞᱟᱠᱪᱟᱨ ᱟᱠᱷᱲᱟ ᱥᱚᱢᱚᱭ ᱫᱚ ᱡᱮᱢᱚᱱ ᱠᱚᱞᱮᱡᱽ ᱨᱮ ᱡᱟᱦᱟᱸᱱᱟᱜ ᱞᱟᱠᱪᱟᱨ ᱟᱠᱷᱲᱟ ᱥᱮ ᱯᱨᱚᱜᱨᱟᱢ ᱠᱚ ᱦᱩᱭ ᱞᱮᱱᱠᱷᱟᱱ ᱯᱟᱹᱧᱪᱤ ᱥᱟᱹᱲᱤ ᱛᱤᱨᱞᱟᱹ ᱠᱚᱫᱚ ᱟᱨ ᱠᱚᱲᱟ ᱜᱤᱫᱽᱨᱟᱹ ᱠᱚᱫᱚ ᱯᱟᱹᱧᱪᱤ ᱫᱷᱩᱛᱤ ᱠᱚ ᱦᱚᱨᱚᱜ ᱵᱟᱸᱫᱮᱭᱟ ᱟᱨ ᱚᱲᱟᱜ ᱨᱮᱫᱚ ᱵᱚᱸᱜᱟᱼᱵᱩᱨᱩ ᱚᱠᱛᱚ ᱚᱲᱟᱜ ᱨᱮᱱᱟᱜ ᱵᱚᱸᱜᱟᱼᱵᱩᱨᱩ ᱥᱮ ᱡᱟᱦᱮᱨ ᱨᱮ ᱵᱚᱸᱜᱟᱼᱵᱩᱨᱩ ᱚᱠᱛᱚ ᱫᱚ ᱠᱩᱲᱤ ᱜᱤᱫᱽᱨᱟᱹ ᱫᱚ ᱯᱩᱸᱰ ᱜᱮᱸᱫᱟᱜ ᱥᱮ ᱟᱞᱛᱟ ᱯᱟᱹᱲ ᱵᱷᱩᱱᱤ ᱜᱮᱸᱫᱟᱜ ᱟᱨ ᱠᱚᱲᱟ ᱜᱤᱫᱽᱨᱟᱹ ᱫᱚ ᱟᱨᱟᱜ ᱯᱟᱹᱲ ᱫᱷᱩᱛᱤ ᱛᱮᱠᱚ ᱫᱷᱩᱛᱤᱜᱼᱟ ᱟᱨ ᱱᱟᱦᱟᱜ ᱫᱚ ᱱᱚᱣᱟ ᱠᱚᱫᱚ ᱪᱟᱵᱟ ᱦᱤᱡᱩᱜ ᱠᱟᱱᱟ ᱱᱟᱦᱟ ᱫᱚ ᱠᱚᱲᱟ ᱜᱤᱫᱽᱨᱟᱹ ᱠᱚᱦᱚᱸ ᱵᱚᱸᱜᱟᱼᱵᱩᱨᱩᱜ ᱥᱚᱢᱚᱭ ᱟᱞᱛᱟ ᱯᱟᱹᱲ ᱫᱷᱩᱛᱤ ᱛᱮ ᱵᱟᱝ ᱫᱷᱩᱛᱤ ᱠᱟᱛᱮᱫ ᱥᱮ ᱟᱨᱟᱜ ᱯᱟᱹᱲ ᱫᱷᱩᱛᱤ ᱛᱮ ᱵᱟᱝ ᱫᱷᱩᱛᱤ ᱠᱟᱛᱮᱫ ᱥᱩᱴ ᱯᱮᱱᱴ ᱠᱚ ᱦᱚᱨᱚᱜ ᱮᱫᱟ ᱟᱨ ᱠᱩᱲᱤ ᱜᱤᱫᱽᱨᱟᱹ ᱦᱚᱸ ᱚᱱᱠᱟᱜᱮ ᱯᱟᱹᱧᱪᱤ ᱥᱟᱹᱲᱤ ᱥᱮ ᱟᱞᱛᱟᱯᱟᱹᱲ ᱥᱟᱹᱲᱤ ᱛᱮ ᱵᱟᱝ ᱵᱟᱸᱫᱮ ᱠᱟᱛᱮᱫ ᱱᱟᱦᱟᱜ ᱫᱚ ᱪᱩᱲᱤᱫᱟᱨ ᱥᱮ ᱱᱟᱱᱟ ᱦᱩᱱᱟᱹᱨ ᱫᱚᱛᱚ ᱠᱚ ᱥᱮ ᱡᱤᱱᱥ ᱯᱮᱱᱴ ᱠᱚᱠᱚ ᱦᱚᱨᱚᱜᱚᱜ ᱠᱟᱱᱟ ᱱᱚᱣᱟ ᱠᱚᱫᱚ ᱵᱟᱹᱭ ᱵᱟᱹᱭᱛᱮ ᱞᱟᱦᱟ ᱛᱮᱱᱟᱜ ᱥᱮᱨᱣᱟ ᱠᱚᱫᱚ ᱪᱟᱵᱟ ᱦᱤᱡᱩᱜ ᱠᱟᱱᱟ ᱢᱮᱱᱠᱷᱟᱱ ᱱᱚᱣᱟ ᱥᱮᱨᱣᱟ ᱠᱚᱫᱚ ᱟᱵᱚ ᱜᱮ ᱥᱟᱵ ᱨᱟᱠᱟᱵ ᱦᱩᱭᱩᱜ ᱛᱟᱵᱚᱱᱟ ᱥᱮ ᱩᱭᱦᱟᱹᱨ ᱫᱚᱦᱚ ᱠᱟᱜ ᱦᱩᱭᱩᱜᱼᱟ